ᱵᱷᱟᱨᱚᱛ ᱨᱮᱱᱟᱜ ᱟᱵᱚ ᱠᱷᱮᱨᱣᱟᱞᱤᱭᱟᱹ ᱟᱜ ᱱᱟᱜᱟᱢ ᱫᱚ ᱦᱩᱭᱩᱜ ᱠᱟᱱᱟ ᱡᱮ ᱟᱵᱚ ᱯᱟᱹᱦᱤᱞ ᱫᱚ ᱵᱤᱨ ᱨᱮᱱ ᱛᱟᱦᱮᱸ ᱦᱚᱲ ᱵᱚᱱ ᱛᱟᱦᱮᱸ ᱠᱟᱱᱟ ᱵᱤᱨ ᱨᱮᱱᱟᱜ ᱪᱟᱥᱼᱵᱟᱥ ᱟᱨ ᱥᱮᱸᱫᱽᱨᱟ ᱠᱟᱛᱮᱫ ᱜᱮᱵᱚᱱ ᱡᱚᱢᱮᱫ ᱛᱟᱦᱮᱸᱱᱟ ᱤᱱᱟᱹ ᱛᱟᱭᱚᱢ ᱟᱵᱚᱣᱟᱜ ᱵᱷᱟᱨᱚᱛ ᱫᱤᱥᱳᱢ ᱨᱮ ᱤᱝᱨᱮᱡᱽ ᱟᱜ ᱨᱟᱡᱽᱟᱹᱨᱤ ᱦᱮᱡ ᱮᱱᱟ ᱩᱱ ᱚᱠᱛᱚ ᱟᱵᱚ ᱨᱮᱱ ᱠᱷᱮᱨᱣᱟᱞ ᱵᱚᱝᱥᱚ ᱨᱤᱱᱤᱡ ᱵᱤᱨᱼᱵᱟᱱᱴᱟ ᱥᱤᱫᱩᱼᱠᱟᱹᱱᱩ ᱥᱟᱶ ᱵᱤᱨᱥᱟ ᱢᱩᱱᱰᱟ ᱵᱟᱵᱟ ᱛᱤᱞᱠᱟᱹ ᱢᱟᱺᱡᱷᱤ ᱟᱨᱦᱚᱸ ᱮᱢᱟᱱ ᱠᱚᱠᱚ ᱞᱟᱹᱲᱦᱟᱹᱭ ᱠᱟᱛᱮᱫ ᱱᱚᱣᱟ ᱵᱷᱟᱨᱚᱛ ᱫᱤᱥᱚᱢ ᱨᱩᱯ ᱛᱮᱵᱚᱱ ᱧᱟᱢ ᱠᱟᱫᱟ ᱤᱧ ᱞᱟᱹᱜᱤᱫ ᱛᱮᱫᱚ ᱜᱚᱨᱚᱵᱟᱱ ᱱᱟᱜᱟᱢ ᱜᱷᱟᱹᱲᱤᱠ ᱫᱚ ᱠᱟᱱᱟ ᱯᱚᱱᱨᱳᱭ ᱟᱜᱚᱥᱴ ᱯᱷᱩᱨᱜᱟᱹᱞ ᱟᱸᱫᱳᱲ ᱨᱮᱱ ᱤᱧ ᱨᱮᱱ ᱠᱩᱥᱤᱭᱟᱱ ᱵᱷᱚᱜᱚᱵᱟᱱ ᱟᱹᱭᱩᱨᱤᱡ ᱫᱚ ᱠᱟᱱᱟᱭ ᱵᱤᱨ ᱥᱤᱫᱷᱩᱼᱠᱟᱹᱱᱩ ᱟᱨ ᱵᱤᱨᱥᱟ ᱢᱩᱱᱰᱟ